ᱢᱟᱞᱫᱟ ᱡᱮᱞᱟ ᱨᱮᱫᱚ ᱟᱭᱢᱟ ᱨᱚᱠᱚᱢ ᱱᱮᱛᱟ ᱢᱮᱱᱟᱜ ᱠᱚᱣᱟ ᱟᱭᱢᱟ ᱨᱚᱠᱚᱢ ᱯᱟᱨᱴᱤ ᱟᱭᱢᱟ ᱨᱚᱠᱚᱢ ᱯᱟᱴᱤ ᱨᱮᱱ ᱦᱚᱲ ᱜᱮ ᱚᱠᱚᱭ ᱠᱚᱫᱚ ᱟᱭᱢᱟ ᱠᱤᱪᱷᱩ ᱠᱚ ᱠᱟᱹᱢᱤᱭ ᱠᱟᱫᱟ ᱚᱠᱚᱭ ᱠᱚᱫᱚ ᱵᱟᱠᱚ ᱠᱟᱹᱢᱤᱭ ᱠᱟᱫᱟ ᱟᱨ ᱦᱚᱭ ᱟᱞᱮᱭᱟᱜ ᱨᱟᱥᱛᱟ ᱜᱷᱟᱴ ᱦᱚᱸ ᱞᱟᱦᱟ ᱛᱮᱫᱚ ᱟᱹᱰᱤ ᱚᱥᱩᱵᱤᱫᱷᱟ ᱞᱚᱥᱚᱫ ᱛᱮᱞᱮ ᱪᱟᱞᱟᱜ ᱦᱤᱡᱩᱜ ᱠᱟᱱ ᱛᱟᱦᱮᱱᱚᱜᱼᱟ ᱱᱮᱛᱟᱨ ᱫᱚ ᱥᱤᱢᱮᱱᱴ ᱟᱠᱟᱫ ᱛᱟᱞᱮᱭᱟᱠᱚ ᱱᱮᱛᱟᱨ ᱫᱚ ᱢᱚᱡᱽ ᱜᱮᱞᱮ ᱪᱟᱞᱟᱜ ᱦᱤᱡᱩᱜᱚᱜ ᱠᱟᱱᱟ ᱵᱟᱞᱮ ᱞᱚᱥᱚᱫᱚᱜ ᱠᱟᱱᱟ ᱟᱨᱚ ᱟᱭᱢᱟ ᱠᱟᱹᱢᱤ ᱜᱮ ᱚᱠᱟ ᱚᱠᱟ ᱡᱟᱭᱜᱟ ᱨᱮᱫᱚ ᱫᱟᱜ ᱠᱚᱠᱚ ᱮᱢᱟᱣᱟᱠᱟᱫ ᱞᱮᱜᱮᱭᱟ ᱟᱨᱦᱚᱸ ᱚᱠᱟ ᱡᱟᱭᱜᱟ ᱨᱮᱫᱚ ᱫᱟᱜ ᱠᱚᱦᱚᱸ ᱵᱟᱠᱚ ᱮᱢᱟᱣᱠᱟᱫ ᱞᱮᱭᱟ ᱟᱨ ᱦᱚᱸᱜᱼᱚᱭ ᱡᱮ ᱟᱞᱮᱭᱟᱜ ᱟᱞᱮ ᱦᱟᱹᱴᱭᱟᱹ ᱵᱟᱹᱴᱭᱟᱹ ᱪᱟᱞᱟᱜ ᱠᱷᱟᱹᱲᱤ ᱢᱮᱱᱟᱜᱼᱟ ᱚᱱᱟ ᱠᱷᱟᱹᱲᱤ ᱨᱮᱦᱚᱸ ᱵᱟᱠᱚ ᱵᱨᱤᱡᱽ ᱟᱞᱮ ᱠᱟᱱᱟ ᱱᱚᱣᱟ ᱠᱷᱟᱹᱲᱤ ᱠᱚ ᱵᱨᱤᱡᱽ ᱞᱮᱠᱷᱟᱱ ᱫᱚ ᱟᱞᱮ ᱟᱭᱢᱟ ᱨᱚᱠᱚᱢ ᱢᱟᱱᱮ ᱜᱟᱹᱰᱤ ᱜᱷᱚᱲᱟ ᱛᱮ ᱪᱟᱞᱟᱜ ᱦᱤᱡᱩᱜ ᱥᱤᱵᱤᱫᱷᱟ ᱦᱩᱭ ᱠᱚᱜ ᱛᱟᱞᱮᱭᱟ ᱟᱫᱚ ᱱᱤᱭᱟᱹᱜᱮ ᱡᱩᱫᱤ ᱵᱨᱤᱡᱽ ᱟᱞᱮ ᱠᱷᱟᱱ ᱫᱚᱠᱚ ᱢᱚᱡᱽ ᱦᱩᱭ ᱠᱚᱜᱼᱟ ᱛᱟᱦᱚᱞᱮ ᱫᱟᱜ ᱫᱤᱱ ᱟᱞᱮ ᱟᱹᱰᱤ ᱟᱹᱪᱩᱨ ᱠᱟᱛᱮᱫ ᱞᱮ ᱪᱟᱞᱟᱜ ᱠᱟᱱᱟ ᱦᱟᱹᱴᱭᱟᱹ ᱠᱚ ᱛᱟᱦᱚᱞᱮ ᱱᱚᱰᱮ ᱠᱚ ᱵᱨᱤᱡᱽ ᱞᱮᱠᱷᱟᱱ ᱱᱚᱝᱠᱟ ᱛᱮᱞᱮ ᱪᱟᱞᱟᱣ ᱦᱤᱡᱩᱜᱼᱟ ᱥᱩᱵᱤᱫᱷᱟ ᱞᱮ ᱧᱟᱢᱼᱟ ᱜᱤᱫᱽᱨᱟᱹ ᱠᱚ ᱥᱠᱩᱞ ᱠᱚ ᱪᱟᱞᱟᱜ ᱦᱤᱡᱩᱜ ᱨᱮ ᱥᱮ ᱵᱟᱦᱨᱮ ᱡᱟᱦᱟᱸ ᱥᱮᱫ ᱪᱟᱞᱟᱜ ᱦᱤᱡᱩᱜ ᱠᱚᱨᱮ ᱥᱩᱵᱤᱫᱷᱟ ᱦᱩᱭᱩᱜ ᱛᱟᱠᱚᱣᱟ ᱱᱚᱣᱟᱜᱮ ᱵᱚᱞᱮ ᱠᱚ ᱱᱩᱠᱩ ᱞᱟᱹᱴᱩ ᱞᱟᱹᱴᱩ ᱱᱮᱛᱟ ᱠᱚ ᱥᱮ ᱯᱟᱨᱴᱤ ᱨᱮᱱ ᱟᱨᱦᱚᱸ ᱟᱭᱢᱟ ᱨᱚᱠᱚᱢ ᱞᱟᱹᱴᱩ ᱞᱟᱹᱴᱩ ᱦᱚᱲ ᱠᱚᱠᱚ ᱱᱚᱣᱟ ᱠᱚ ᱡᱩᱛ ᱞᱮᱠᱷᱟᱱ ᱫᱚ ᱟᱹᱰᱤ ᱵᱷᱟᱹᱜᱤ ᱦᱩᱭᱩᱜᱼᱟ